ᱦᱮᱞᱳᱣ ᱦᱮ ᱚᱠᱟ ᱠᱷᱚᱡ ᱵᱮᱱ ᱞᱟᱹᱭ ᱮᱫᱟ ᱳ ᱟᱪᱪᱷᱟ ᱰᱟᱠᱛᱟᱨ ᱜᱚᱢᱠᱮ ᱟᱪᱪᱷᱟ ᱦᱮᱛᱚ ᱢᱟ ᱟᱫᱚ ᱮᱸᱰᱮ ᱠᱷᱟᱱ

ᱜᱚᱡ ᱜᱩᱨ ᱛᱟᱭᱚᱢ ᱫᱚ ᱪᱮᱫ ᱪᱚᱝ ᱟᱞᱮᱫᱚ ᱢᱤᱫᱦᱚᱲᱮ ᱜᱚᱡ ᱞᱮᱱᱠᱷᱟᱱ ᱩᱱᱤ ᱦᱚᱭ ᱛᱚᱯᱟ ᱦᱩᱭᱩᱜᱼᱟ ᱟᱨ ᱵᱟᱝᱠᱷᱟᱱ ᱫᱚ ᱨᱟᱯᱟᱜᱮᱭᱟ ᱟᱨ ᱚᱱᱟ ᱯᱚᱨᱮ ᱠᱷᱟᱱᱫᱚ ᱩᱱᱤᱭᱟᱜ ᱠᱟᱹᱢᱤ ᱦᱚᱨᱟ ᱡᱟᱦᱟᱫᱚ ᱩᱱᱤᱭᱟᱜ ᱧᱩᱛᱩᱢ ᱛᱮ ᱢᱟᱱᱮ ᱥᱤᱢ ᱢᱮᱨᱚᱢ ᱠᱚ ᱠᱩᱴᱟᱹᱢ ᱦᱩᱭᱩᱜᱼᱟ ᱛᱚ ᱩᱱᱫᱚ ᱵᱷᱟᱸᱰᱟᱱ ᱥᱮᱱ ᱦᱟᱜ ᱠᱟᱹᱢᱤ ᱦᱚᱨᱟ ᱫᱚᱞᱮ ᱤᱫᱤᱭᱟ

ᱚᱱᱟᱫᱚ ᱯᱮᱫᱤᱱ ᱨᱮᱦᱚᱞᱮ ᱠᱚᱨᱟᱣᱟ ᱟᱨ ᱵᱟᱠᱷᱟᱱ ᱢᱚᱬᱮ ᱫᱤᱱ ᱨᱮᱦᱚ ᱟᱫᱚ ᱱᱚᱜᱚᱭ ᱱᱚᱝᱠᱟ ᱠᱟᱛᱮ ᱱᱚᱣᱟ ᱠᱚᱫᱚ ᱢᱟᱱᱮ ᱮᱱᱟᱝ ᱠᱷᱚᱱ ᱜᱮᱞᱮ ᱠᱟᱹᱢᱤ ᱟᱹᱜᱩᱭᱮᱫᱟ ᱱᱚᱣᱟ ᱠᱚᱫᱚ ᱟᱫᱚ ᱱᱤᱛᱚᱜ ᱦᱚᱸ ᱪᱟᱞᱟᱜ ᱠᱟᱱ ᱜᱮᱭᱟ ᱚᱱᱠᱟ ᱫᱚ ᱢᱮᱱᱟᱜ ᱫᱚ ᱢᱮᱱᱟᱜ ᱜᱮᱭᱟ ᱟᱫᱚ ᱩᱱᱟᱹᱜ ᱜᱟᱱ ᱫᱚ ᱦᱚᱭᱛᱚ ᱵᱟᱝᱞᱮ ᱠᱚᱨᱟᱣᱟ ᱟᱫᱚ ᱱᱤᱱᱠᱟᱹ ᱦᱩᱭᱩᱜᱼᱟ ᱡᱟᱦᱟᱛᱤᱱ ᱚᱱᱟ ᱥᱩᱨ ᱥᱩᱯᱩᱨ ᱠᱚᱨᱮᱱ ᱟᱹᱛᱩ ᱠᱚᱨᱮᱱ ᱛᱮᱜᱮ ᱠᱚᱨᱟᱣ ᱵᱟᱲᱟ ᱠᱮᱫ ᱜᱮ ᱟᱫᱚ ᱚᱱᱟ ᱚᱠᱛᱚ ᱨᱮᱫᱚ ᱞᱟᱹᱭ ᱵᱤᱱ ᱟᱪᱪᱷᱟ ᱚᱝᱜᱚᱫᱟᱱ ᱢᱮᱱᱛᱮ ᱫᱚ ᱚᱠᱟᱴᱟᱜ ᱟᱪᱪᱷᱟ ᱟᱪᱪᱷᱟ

ᱟᱪᱪᱷᱟ

ᱟᱪᱪᱷᱟ ᱟᱪᱪᱷᱟ ᱟᱪᱪᱷᱟ ᱚᱪᱚᱞ ᱫᱚ ᱵᱟᱹᱱᱩᱜ ᱨᱮᱦᱚ ᱛᱳ ᱱᱤᱛᱚᱜ ᱞᱤᱧ ᱵᱩᱡ ᱧᱟᱢᱫᱟ ᱚᱱᱟᱠᱚᱫᱚ ᱱᱤᱛᱚᱜ ᱡᱚᱫᱤ ᱚᱱᱠᱟ ᱫᱟᱱ ᱦᱩᱭᱩᱜᱼᱟ ᱛᱟᱦᱚᱞᱮ ᱠᱷᱟᱱ ᱟᱨᱦᱚᱸ ᱢᱤᱫᱦᱚᱲ ᱫᱚ ᱡᱟᱦᱟᱭ ᱱᱤᱛᱚᱜ ᱜᱩᱡᱩ ᱠᱟᱱᱟ ᱩᱱᱤ ᱦᱚᱭ ᱵᱟᱧᱪᱟᱜᱼᱟ ᱫᱟᱱ ᱞᱮᱠᱷᱟᱱ ᱫᱚ

ᱟᱪᱪᱷᱟ ᱟᱪᱪᱷᱟ ᱟᱪᱪᱷᱟ ᱦᱮᱛᱳ ᱛᱟᱦᱚᱞᱮ ᱠᱷᱟᱱ ᱫᱚ ᱟᱹᱰᱤ ᱱᱟᱯᱟᱭᱛᱳ ᱱᱚᱣᱟ ᱱᱚᱝᱠᱟᱱᱟᱜ ᱵᱮᱵᱚᱥᱛᱷᱟ ᱡᱚᱫᱤ ᱦᱩᱭᱩᱜᱼᱟ ᱢᱮᱱᱠᱷᱟᱱ ᱟᱨᱳ ᱢᱤᱫᱦᱚᱲ ᱢᱟᱱᱮ ᱵᱟᱧᱪᱟᱜᱼᱟ ᱟᱨ ᱪᱮᱫ ᱪᱚᱝ ᱱᱚᱣᱟ ᱫᱚ ᱟᱹᱰᱤ ᱟᱹᱰᱤ ᱵᱷᱟᱹᱞᱮ ᱠᱟᱛᱷᱟ ᱵᱤᱱ ᱞᱟᱹᱭ ᱟᱠᱟᱫᱟ ᱟᱪᱪᱷᱟ ᱟᱪᱪᱷᱟ ᱫᱚᱦᱚᱭ ᱵᱤᱱ